ᱟᱵᱚ ᱵᱷᱟᱨᱚᱛ ᱨᱮᱭᱟᱜ ᱞᱮᱱᱰᱼᱢᱟᱨᱠ ᱡᱟᱦᱟᱸ ᱧᱮᱧᱮᱞ ᱨᱮᱭᱟᱜ ᱢᱮᱱᱟᱜᱼᱟ ᱚᱱᱟᱫᱚ ᱢᱚᱱᱟ ᱢᱚᱫᱽᱫᱷᱮ ᱨᱮᱫᱚ ᱦᱩᱭᱩᱜ ᱠᱟᱱᱟ ᱡᱟᱦᱟᱸ ᱟᱵᱚᱣᱟᱜ ᱡᱮ ᱵᱮᱱᱟᱣ ᱚᱴᱚ ᱞᱮᱫᱟ ᱠᱚ ᱞᱟᱦᱟ ᱡᱮ ᱛᱟᱡᱢᱮᱦᱮᱞ ᱚᱱᱟ ᱥᱟᱶ ᱥᱟᱶᱛᱮ ᱠᱩᱛᱩᱠ ᱢᱤᱱᱟᱨ ᱟᱨ ᱚᱱᱟ ᱥᱟᱶᱛᱮ ᱱᱚᱜ ᱚᱭ ᱡᱮ ᱟᱵᱚ ᱟᱨᱦᱚᱸ ᱡᱮ ᱟᱵᱚ ᱵᱟᱭᱤᱥ ᱛᱟᱨᱤᱠᱷ ᱡᱟᱦᱟᱸ ᱡᱟᱱᱩᱭᱟᱨᱤ ᱦᱚᱜ ᱚᱭ ᱟᱵᱚ ᱮᱱᱛᱮᱫ ᱱᱚᱜ ᱚᱭ ᱫᱩᱦᱟᱡᱟᱨ ᱪᱚᱵᱤᱥ ᱵᱟᱭᱤᱥ ᱛᱟᱨᱤᱠᱷ ᱡᱟᱱᱩᱭᱟᱨᱤ ᱡᱟᱦᱟᱸ ᱠᱚ ᱳᱯᱮᱱ ᱞᱮᱫᱟ ᱚᱡᱳᱡᱽᱫᱷᱟ ᱮᱱᱛᱮ ᱚᱱᱮ ᱨᱟᱢ ᱢᱚᱱᱫᱤᱨ ᱚᱱᱟᱜᱮ ᱱᱤᱛᱚᱜ ᱫᱚ ᱟᱹᱰᱤ ᱢᱟᱨᱟᱝ ᱮᱠᱫᱚᱢ ᱧᱮᱧᱮᱞᱤᱭᱟᱹ ᱨᱮᱱᱟᱜ ᱮᱠᱫᱚᱢ ᱛᱚ ᱞᱮᱱᱰᱢᱟᱨᱠ ᱦᱮᱱᱟᱜᱼᱟ ᱡᱟᱦᱟᱸ ᱫᱚ ᱮᱠᱫᱚᱢ ᱟᱹᱰᱤ ᱵᱟᱛᱨᱟᱣ ᱮᱠᱫᱚᱢ ᱞᱩᱠᱛᱮᱭᱟᱱ ᱮᱠᱫᱚᱢ ᱚᱸᱰᱮᱜᱮ ᱟᱹᱰᱤ ᱟᱸᱴ ᱱᱤᱛᱚᱜᱢᱟ ᱮᱱᱛᱮᱫ ᱦᱩᱭᱩᱜ ᱠᱟᱱ